ᱟᱪᱪᱷᱟ ᱨᱩᱯᱟᱭ ᱟᱢ ᱡᱮ ᱥᱚᱵᱡᱤᱢ ᱵᱮᱵᱥᱟᱭ ᱛᱟᱵᱚᱱᱟ ᱛᱚ ᱱᱚᱣᱟ ᱵᱮᱵᱥᱟ ᱨᱮᱱᱟᱜ ᱟᱢ ᱠᱤᱪᱷᱩ ᱚᱵᱷᱤᱜᱽᱜᱚᱛᱟ ᱞᱟᱹᱭ ᱥᱚᱫᱚᱨ ᱛᱟᱵᱚᱱ ᱢᱮ ᱦᱮᱸ ᱤᱧᱟᱹᱜ ᱥᱚᱵᱡᱤ ᱵᱮᱵᱥᱟ ᱫᱚ ᱡᱟᱦᱟᱸ ᱯᱳᱭᱞᱳ ᱫᱩᱧ ᱞᱟᱹᱭᱟ ᱢᱟᱱᱮ ᱤᱧ ᱫᱚ ᱟᱴᱷᱨᱚ ᱵᱚᱪᱷᱚᱨ ᱵᱚᱭᱚᱥ ᱠᱷᱚᱱ ᱜᱮ ᱵᱮᱵᱥᱟ ᱫᱩᱧ ᱮᱦᱚᱵ ᱟᱠᱟᱫᱟ ᱱᱚᱣᱟ ᱫᱚ ᱤᱧᱟᱹᱜ ᱡᱤᱭᱚᱱ ᱨᱮᱭᱟᱜ ᱟᱹᱰᱤ ᱪᱮᱞᱮᱧᱡᱽ ᱟᱱ ᱠᱟᱛᱷᱟ ᱜᱤᱧ ᱢᱚᱱᱮᱭᱟ ᱚᱱᱟᱛᱮ ᱤᱧ ᱫᱚ ᱱᱚᱣᱟ ᱥᱚᱵᱡᱤ ᱫᱚ ᱡᱤᱭᱚᱱ ᱠᱷᱟᱸᱰᱟᱣ ᱞᱟᱹᱜᱤᱫᱛᱤᱧ ᱥᱚᱵᱡᱤ ᱵᱮᱵᱥᱟ ᱫᱩᱧ ᱵᱟᱪᱷᱟᱣ ᱠᱟᱫᱟ ᱛᱚ ᱱᱚᱣᱟᱜᱮ ᱤᱧᱟᱹᱜ ᱫᱚ ᱡᱤᱵᱤᱠᱟ ᱦᱤᱥᱟᱹᱵ ᱛᱮᱫᱚ ᱠᱟᱱᱟ ᱛᱚ ᱤᱧ ᱯᱳᱭᱞᱳ ᱫᱩ ᱦᱟᱡᱟᱨ ᱟᱴᱷᱨᱚ ᱥᱟᱞ ᱠᱷᱚᱱᱤᱧ ᱮᱦᱚᱵ ᱠᱟᱫᱟ ᱛᱚ ᱦᱟᱹᱴᱭᱟᱹ ᱠᱚᱨᱮᱧ ᱫᱩᱲᱩᱵᱼᱟ ᱦᱟᱹᱴᱭᱟ ᱟᱨ ᱟᱞᱮ ᱴᱚᱴᱷᱟ ᱥᱩᱨ ᱠᱚᱨᱮ ᱡᱟᱦᱟᱸ ᱠᱚ ᱵᱟᱡᱟᱨ ᱠᱚ ᱛᱟᱦᱮᱱᱟ ᱚᱸᱰᱮ ᱠᱚᱨᱮ ᱥᱚᱵᱡᱤᱧ ᱵᱮᱵᱥᱟᱭᱟ ᱟᱹᱞᱩ ᱵᱮᱸᱜᱟᱲ ᱠᱚᱸᱰᱷᱟ ᱮᱢᱟᱱᱛᱮᱱ ᱠᱚ ᱡᱟᱦᱟᱸ ᱠᱚ ᱥᱚᱵᱡᱤ ᱛᱟᱦᱮᱱᱟ ᱚᱱᱟ ᱠᱚ ᱩᱸᱻ ᱟᱹᱠᱷᱨᱤᱧ ᱜᱮᱭᱟ ᱛᱚ ᱚᱱᱟ ᱵᱟᱡᱟᱨ ᱨᱮ ᱪᱟᱵᱟ ᱠᱟᱛᱮ ᱥᱩᱨᱼᱥᱩᱯᱩᱨ ᱴᱚᱴᱷᱟ ᱠᱚᱨᱮ ᱦᱚᱸ ᱚᱲᱟᱜ ᱪᱟᱞᱟᱣ ᱠᱟᱛᱮ ᱴᱚᱞᱟ ᱨᱮᱦᱩᱸᱧ ᱟᱹᱠᱷᱨᱤᱧᱟ ᱛᱚ ᱱᱚᱣᱟ ᱠᱚ ᱢᱟᱞ ᱡᱟ ᱡᱟᱵᱚᱛᱤᱭᱚ ᱠᱚᱫᱚ ᱢᱟᱱᱮ ᱥᱩᱨᱼᱥᱩᱯᱩᱨ ᱢᱟᱨᱠᱮᱴ ᱠᱷᱚᱱ ᱡᱟᱦᱟᱸ ᱫᱚ ᱢᱮᱱ ᱜᱟᱱᱚᱠᱚᱜᱼᱟ ᱟᱲᱚᱛ ᱠᱷᱚᱱ ᱜᱮ ᱟᱹᱜᱩᱭᱟ ᱚᱸᱰᱮ ᱠᱷᱚᱱ ᱛᱩᱞᱟᱹᱣ ᱠᱟᱛᱮ ᱤᱧᱟᱹᱜ ᱯᱨᱚᱯᱷᱤᱴ ᱫᱚᱦᱚ ᱠᱟᱛᱮ ᱤᱧ ᱟᱹᱠᱷᱨᱤᱧᱟ ᱱᱚᱝᱠᱟ ᱠᱟᱛᱮ ᱜᱮ ᱢᱟᱱᱮ ᱥᱚᱵᱡᱤ ᱵᱮᱵᱥᱟ ᱦᱩᱭᱩᱜᱼᱟ ᱛᱚ ᱢᱮᱱ ᱜᱟᱱᱚᱠᱚᱜᱼᱟ ᱡᱮ ᱱᱚᱣᱟ ᱨᱮᱫᱚ ᱚᱠᱟ ᱫᱚ ᱟᱹᱰᱤ ᱞᱟᱵᱷ ᱦᱚᱸ ᱦᱩᱭᱩᱜᱼᱟ ᱚᱠᱟ ᱫᱚ ᱟᱹᱰᱤ ᱵᱟᱝ ᱟᱹᱠᱷᱨᱤᱧ ᱞᱚᱥ ᱦᱚᱸ ᱦᱩᱭᱩᱜᱼᱟ ᱪᱮᱫᱟᱜ ᱥᱮ ᱱᱚᱣᱟ ᱫᱚ ᱥᱮᱭᱟᱜᱼᱟ ᱵᱟᱝ ᱟᱹᱠᱷᱨᱤᱧ ᱞᱮᱱᱠᱷᱟᱱ ᱫᱚ ᱛᱚ ᱟᱹᱰᱤ ᱞᱚᱥ ᱥᱮᱫ ᱜᱮ ᱪᱟᱞᱟᱜᱼᱟ ᱟᱵᱟᱨ ᱢᱤᱫ ᱥᱚᱢᱚᱭ ᱫᱚ ᱟᱵᱟᱨ ᱡᱟᱹᱥᱛᱤᱼᱡᱟᱹᱥᱛᱤ ᱦᱚᱸ ᱫᱟᱢ ᱰᱷᱮ ᱨ ᱞᱮᱱᱠᱷᱟᱱ ᱩᱸ ᱢᱟᱱᱮ ᱦᱚᱲ ᱵᱟᱝᱠᱚ ᱦᱟᱛᱟᱣ ᱞᱟᱹᱜᱤᱛᱚᱜᱼᱟ ᱛᱚᱠᱷᱚᱱ ᱠᱚ ᱦᱚᱸ ᱞᱚᱥ ᱦᱩᱭᱩᱜᱼᱟ ᱛᱚ ᱟᱹᱰᱤ ᱮᱴᱠᱮᱴᱚᱬᱮ ᱨᱮᱦᱚᱸ ᱯᱟᱲᱟᱜ ᱜᱮᱭᱟ ᱨᱤᱠᱥ ᱦᱚᱸ ᱨᱤᱠᱥ ᱨᱮᱭᱟᱜ ᱠᱟᱱ ᱜᱮᱭᱟ ᱛᱚ ᱥᱤᱡᱤᱱ ᱚᱱᱩᱡᱟᱭᱤ ᱦᱚᱸ ᱫᱟᱢ ᱨᱟᱠᱟᱯᱼᱟ ᱯᱷᱮᱰᱚᱜᱼᱟ ᱱᱚᱝᱠᱟ ᱦᱚᱸ ᱧᱮᱞᱚᱜᱚᱜᱼᱟ ᱵᱮᱵᱥᱟ ᱨᱮ ᱛᱚ ᱡᱟᱹᱥᱛᱤ ᱜᱟᱱᱛᱮᱫᱚ ᱨᱮᱭᱟᱲ ᱥᱤᱡᱤᱱ ᱜᱮ ᱢᱟᱱᱮ ᱥᱚᱵᱡᱤ ᱟᱹᱠᱷᱨᱤᱧ ᱫᱚ ᱞᱟᱵᱷ ᱢᱮᱱᱟᱜᱼᱟ ᱪᱮᱫᱟᱜ ᱥᱮ ᱱᱤᱭᱟᱹ ᱥᱤᱡᱤᱱ ᱫᱚ ᱡᱟᱹᱥᱛᱤ ᱠᱟᱭᱛᱮ ᱥᱚᱵᱡᱤ ᱠᱚ ᱪᱟᱥᱟ ᱟᱨ ᱦᱟᱱᱟ ᱱᱟᱱᱟᱦᱩᱱᱟᱹᱨ ᱥᱚᱵᱡᱤ ᱦᱚᱸ ᱧᱟᱢᱚᱜᱼᱟ ᱟᱹᱰᱤ ᱟᱞᱜᱟ ᱵᱷᱟᱵ ᱛᱮᱜᱮ ᱛᱚ ᱯᱨᱚᱯᱷᱤᱴ ᱠᱷᱚᱱ ᱦᱚᱸ ᱵᱟᱹᱲᱛᱤ ᱦᱩᱭᱩᱜᱼᱟ ᱱᱤᱭᱟᱹ ᱚᱠᱛᱚ ᱨᱮᱫᱚ ᱛᱚ ᱱᱚᱝᱠᱟ ᱵᱷᱟᱵ ᱛᱮᱜᱮ ᱤᱧ ᱥᱚᱵᱡᱤ ᱵᱮᱵᱥᱟ ᱠᱟᱛᱮ ᱜᱮ ᱮᱠᱷᱚᱱ ᱫᱚ ᱡᱤᱭᱚᱱᱤᱧ ᱠᱷᱟᱸᱰᱟᱣᱮᱫᱟ